ᱫᱤᱥᱚᱢ ᱡᱟᱠᱟᱫ ᱨᱮᱱ ᱢᱟᱹᱱᱢᱤ ᱥᱟᱱᱟᱢ ᱦᱚᱲ ᱱᱟᱯᱟᱭ ᱛᱟᱦᱮᱸᱱ ᱞᱟᱹᱜᱤᱫ ᱫᱤᱥᱟᱹᱣ ᱪᱟᱞᱟᱣ ᱵᱟᱧᱪᱟᱣ ᱠᱚ ᱜᱚᱝᱠᱮ ᱠᱚᱴᱷᱮᱱ ᱟᱵᱚᱣᱟᱜ ᱥᱚᱢᱟᱱ ᱟᱹᱨᱤ ᱚᱫᱷᱤᱠᱟᱨ ᱫᱚᱦᱚ ᱞᱟᱹᱠᱛᱤ ᱢᱮᱱᱟᱜᱼᱟ ᱮᱱ ᱠᱷᱟᱱ ᱱᱚᱶᱟ ᱵᱮᱵᱚᱥᱛᱷᱟ ᱛᱟᱦᱮᱸᱱ ᱠᱷᱟᱱ ᱥᱟᱱᱟᱢ ᱦᱚᱲ ᱱᱟᱯᱟᱭ ᱵᱚᱱ ᱛᱟᱦᱮᱸ ᱫᱟᱲᱮᱭᱟᱜᱼᱟ ᱟᱨ ᱠᱟᱹᱭ ᱠᱷᱚᱱ ᱵᱚᱱ ᱥᱟᱦᱟ ᱵᱚᱱ ᱛᱟᱦᱮᱸᱞᱮᱱ ᱠᱷᱟᱱ ᱟᱯᱱᱟᱨ ᱞᱮᱠᱟ ᱡᱚᱛᱚ ᱦᱚᱲᱟᱜ ᱠᱟᱛᱷᱟ ᱵᱚᱱ ᱦᱩᱫᱤᱥ ᱞᱮᱠᱷᱟᱱ ᱫᱤᱥᱚᱢ ᱡᱟᱠᱟᱫ ᱨᱮᱱ ᱦᱚᱲ ᱠᱟᱹᱭ ᱠᱷᱚᱱ ᱵᱚᱱ ᱴᱮᱠᱟᱣ ᱫᱟᱨᱟᱢ ᱫᱟᱲᱮᱭᱟᱜᱼᱟ